ᱦᱮᱸ ᱥᱩᱢᱤᱛᱤ ᱞᱮ ᱫᱚᱞᱟᱠᱟᱱᱟ ᱫᱚᱞ ᱠᱟᱛᱮᱫ ᱯᱚᱨᱛᱷᱚᱢ ᱫᱚᱠᱚ ᱮᱢᱟᱫ ᱞᱮ ᱛᱟᱦᱮᱱᱟ ᱰᱮᱲ ᱞᱟᱠᱷ ᱥᱩᱫᱽ ᱢᱟᱱᱮ ᱟᱞᱮ ᱯᱟᱸᱪ ᱦᱟᱡᱟᱨ ᱴᱟᱠᱟ ᱡᱚᱢᱟ ᱠᱟᱛᱮᱫ ᱯᱟᱸᱪ ᱦᱟᱡᱟᱨ ᱴᱟᱠᱟ ᱞᱮ ᱡᱚᱢᱟ ᱠᱮᱫᱟ ᱯᱟᱸᱪ ᱢᱟᱥ ᱡᱚᱢᱟ ᱠᱟᱛᱮᱫ ᱰᱮᱲ ᱞᱟᱠᱷ ᱴᱟᱠᱟ ᱠᱚ ᱮᱢᱟᱜ ᱞᱮᱭᱟ ᱰᱮᱲ ᱞᱟᱠᱷ ᱴᱟᱠᱟ ᱟᱞᱮ ᱥᱩᱫᱽ ᱦᱤᱥᱟᱹᱵᱽ ᱛᱮᱞᱮ ᱥᱳᱫᱽ ᱠᱮᱫᱟ ᱥᱳᱫᱽ ᱠᱟᱛᱮᱫ ᱟᱨᱦᱚᱸ ᱰᱮᱲ ᱞᱟᱠᱷ ᱴᱟᱠᱟ ᱥᱳᱫᱽ ᱠᱟᱛᱮᱫ ᱟᱨᱦᱚᱸ ᱟᱞᱮ ᱚᱱᱟ ᱰᱮᱲ ᱞᱟᱠᱷ ᱴᱟᱠᱟ ᱞᱮ ᱥᱳᱫᱽ ᱠᱮᱫᱟ ᱚᱱᱟ ᱥᱳᱫᱽ ᱥᱟᱞᱟᱜ ᱛᱮ ᱟᱨᱦᱚᱸ ᱟᱹᱲᱦᱟᱹᱭ ᱞᱟᱠᱷ ᱴᱟᱠᱟ ᱠᱚ ᱮᱢᱟᱜ ᱞᱮᱭᱟ ᱟᱹᱲᱦᱟᱹᱭ ᱞᱟᱠᱷ ᱴᱟᱠᱟ ᱥᱳᱫᱽ ᱠᱟᱛᱮᱫ ᱱᱚᱜᱼᱚᱭ ᱟᱨᱦᱚᱸ ᱱᱤᱛᱳᱜ ᱯᱟᱸᱪ ᱞᱟᱠᱷ ᱴᱟᱠᱟ ᱠᱚ ᱮᱢᱟᱞᱮ ᱠᱟᱱᱟ ᱢᱮᱱᱠᱷᱟᱱ ᱡᱩᱫᱤ ᱟᱯᱮ ᱢᱚᱦᱤᱞᱟ ᱥᱚᱢᱤᱛᱤ ᱡᱩᱫᱤ ᱚᱠᱚᱭ ᱠᱚ ᱵᱟᱯᱮ ᱫᱚᱞᱟᱠᱟᱱᱟ ᱟᱯᱮ ᱢᱚᱦᱤᱞᱟ ᱥᱚᱢᱤᱛᱤ ᱫᱚᱞᱚᱜ ᱯᱮ ᱟᱨ ᱚᱱᱟ ᱥᱚᱢᱤᱛᱤ ᱫᱚᱞ ᱠᱟᱛᱮᱫ ᱛᱷᱚᱲᱟ ᱛᱷᱚᱲᱟ ᱛᱮ ᱛᱷᱚᱲᱟ ᱛᱷᱚᱲᱟ ᱛᱮ ᱮᱢ ᱦᱩᱭᱩᱜ ᱠᱟᱱᱟ ᱢᱟ ᱱᱤᱭᱟᱹ ᱠᱟᱛᱷᱟ ᱢᱮᱱ ᱠᱟᱛᱮᱫ ᱜᱤᱧ ᱢᱩᱪᱟᱹᱫ ᱠᱟᱜ ᱠᱟᱱᱟ ᱥᱩᱡᱳᱜᱽ ᱥᱩᱵᱤᱛᱟ ᱨᱮ ᱢᱮᱱᱠᱷᱟᱱ